ᱤᱧ ᱫᱩᱧ ᱢᱚᱱᱮᱭᱟ ᱡᱮ ᱡᱩᱣᱟᱹᱱ ᱠᱚ ᱠᱷᱮᱞᱳᱰ ᱨᱮ ᱥᱮᱞᱮᱫᱚᱜ ᱞᱟᱹᱜᱤᱫ ᱢᱟᱱᱮ ᱡᱚᱛᱷᱮᱥᱴᱚ ᱩᱛᱱᱟᱹᱣ ᱫᱚ ᱵᱟᱝ ᱦᱩᱭ ᱠᱟᱱᱟ ᱪᱮᱫᱟᱜ ᱥᱮ ᱡᱚᱛᱚ ᱟᱹᱛᱩ ᱨᱮᱫᱚ ᱠᱷᱮᱞᱳᱰᱚᱜ ᱞᱟᱹᱜᱤᱫ ᱢᱟᱴᱷ ᱦᱚᱸ ᱵᱟᱱᱩᱜ ᱟᱠᱟᱫᱟ ᱥᱮ ᱡᱟᱦᱟᱸᱭ ᱠᱚ ᱢᱟᱱᱮ ᱠᱚ ᱠᱷᱮᱞᱳᱰᱚᱜᱼᱟ ᱩᱱᱠᱩ ᱦᱚᱸ ᱥᱮ ᱨᱚᱠᱚᱢ ᱠᱚᱱᱚ ᱠᱳᱪ ᱦᱚᱸ ᱵᱟᱠᱚ ᱧᱟᱢᱮᱫ ᱠᱚᱣᱟ ᱩᱱᱠᱩ ᱚᱱᱟ ᱤᱭᱟᱹᱛᱮ ᱯᱨᱮᱠᱴᱤ ᱯᱨᱮᱠᱴᱤᱥ ᱦᱚᱸ ᱵᱟᱝᱠᱚ ᱫᱟᱲᱮᱭᱟᱜ ᱠᱟᱱᱟ ᱛᱚ ᱱᱚᱶᱟ ᱡᱟᱛᱮ ᱠᱷᱮᱞᱳᱰ ᱡᱚᱫᱤ ᱯᱟᱥᱱᱟᱣ ᱞᱟᱹᱜᱤᱫ ᱵᱚᱱ ᱢᱚᱱᱮᱭᱮᱫ ᱠᱷᱟᱱ ᱫᱚ ᱢᱟᱱᱮ ᱡᱚᱛᱚ ᱟᱹᱛᱩ ᱨᱮᱜᱮ ᱢᱤᱫᱴᱮᱡ ᱠᱟᱛᱮᱫ ᱠᱳᱪ ᱵᱮᱵᱚᱥᱛᱟ ᱠᱚᱨᱟᱣ ᱦᱩᱭᱩᱜᱼᱟ ᱟᱨ ᱡᱚᱛᱚ ᱟᱹᱛᱩ ᱟᱹᱛᱩ ᱢᱤᱫᱴᱮᱱ ᱠᱟᱛᱮᱫ ᱠᱷᱮᱞᱳᱰ ᱞᱟᱹᱜᱤᱜ ᱢᱟᱴᱷ ᱫᱚ ᱵᱮᱱᱟᱣ ᱦᱩᱭᱩᱜᱼᱟ